ᱦᱮᱞᱳ ᱦᱮᱸ ᱞᱟᱹᱭ ᱫᱤᱧ ᱥᱩᱥᱟᱹᱨ ᱫᱟᱢ ᱞᱟᱹᱭ ᱫᱟ ᱛᱳ ᱦᱮᱸ ᱞᱟᱹᱭ ᱦᱩᱭᱩᱜ ᱠᱟᱱ ᱛᱟᱦᱮᱸᱜᱼᱟ ᱡᱮ ᱟᱞᱮ ᱠᱚᱞᱮᱡᱽ ᱠᱷᱚᱱᱟᱜ ᱵᱷᱚᱜᱽᱱᱟᱰᱤ ᱞᱮ ᱪᱟᱞᱟ ᱞᱟᱹᱜᱤᱫᱼᱟ ᱦᱮᱸ ᱟᱫᱚ ᱵᱷᱚᱜᱽᱱᱟᱰᱤ ᱞᱮ ᱪᱟᱞᱟ ᱞᱟᱹᱜᱤᱫ ᱠᱷᱟᱱ ᱢᱤᱫᱴᱮᱡ ᱦᱟᱜ ᱵᱟᱥ ᱞᱟᱹᱠᱛᱤ ᱠᱟᱱ ᱛᱟᱞᱮᱭᱟ ᱡᱮᱦᱮᱛᱩ ᱟᱢᱟᱜ ᱟᱢᱟᱜ ᱢᱟ ᱟᱹᱰᱤ ᱟᱭᱢᱟ ᱜᱟᱱ ᱵᱟᱥ ᱢᱮᱱᱟ ᱟᱠᱟᱫ ᱛᱟᱢᱟ ᱥᱮ ᱟᱞᱮ ᱟᱞᱮᱦᱚᱸ ᱟᱹᱰᱤᱜᱟᱱ ᱦᱚᱲ ᱢᱮᱱᱟ ᱟᱠᱟᱫ ᱞᱮᱭᱟ ᱚᱱᱟ ᱞᱮᱠᱟᱛᱮ ᱞᱟᱹᱭ ᱫᱟᱞᱮ ᱡᱮ ᱵᱟᱥ ᱵᱷᱟᱲᱟ ᱞᱮᱠᱷᱟᱱ ᱡᱚᱛᱚ ᱦᱚᱲᱞᱮ ᱪᱟᱞᱟᱣ ᱫᱟᱲᱮᱭᱟᱜᱼᱟ ᱦᱮᱸ ᱟᱫᱚ ᱯᱨᱟᱭ ᱵᱷᱟᱜᱽᱱᱟᱰᱤ ᱫᱚ ᱥᱟᱲᱮᱛᱤᱱ ᱠᱤᱞᱳᱢᱤᱴᱟᱨ ᱥᱟᱲᱮ ᱛᱤᱱ ᱞᱟᱹᱭ ᱫᱤᱧ ᱥᱚᱨᱤ ᱥᱟᱲᱮᱛᱤᱱᱥᱚ ᱠᱤᱞᱳᱢᱤᱴᱟᱨ ᱜᱟᱱ ᱦᱟᱜ ᱨᱟᱥᱛᱟ ᱠᱟᱱᱟ ᱟᱫᱚ ᱚᱱᱠᱟ ᱞᱮᱠᱟᱛᱮ ᱛᱟᱦᱚᱞᱮ ᱟᱢ ᱛᱤᱱᱟᱹ ᱮᱢ ᱦᱟᱛᱟᱣᱼᱟ ᱵᱷᱚᱜᱽᱱᱟᱰᱤ ᱪᱟᱞᱟᱜ ᱟᱫᱚ ᱦᱳᱭ ᱚᱱᱮ ᱠᱤᱞᱳᱢᱤᱴᱟᱨ ᱛᱤᱱᱟᱹ ᱠᱟᱛᱮᱢ ᱦᱟᱛᱟᱣ ᱮᱫᱟ ᱯᱟᱨ ᱠᱤᱞᱳᱢᱤᱴᱟᱨ ᱦᱮᱸ ᱦᱮᱸ ᱟᱨᱠᱤ ᱚᱱᱟ ᱜᱤ ᱫᱟᱢ ᱫᱚᱨ

ᱵᱟᱝ ᱮᱴᱟᱜ ᱜᱟᱹᱰᱤ ᱠᱚᱫᱚ ᱦᱟᱜ ᱮᱴᱟᱜ ᱜᱟᱹᱰᱤ ᱠᱚᱫᱚ ᱠᱚ ᱞᱟᱹᱭ ᱫᱟ ᱛᱚ ᱦᱟᱜ ᱤᱱᱠᱟᱹ ᱯᱚᱱᱮᱨᱳ ᱴᱟᱠᱟ ᱠᱚ ᱞᱟᱹᱭ ᱮᱫᱟ ᱮᱠ ᱠᱤᱞᱳᱢᱤᱴᱟᱨ ᱦᱟᱜ ᱤᱱᱠᱟᱹ ᱦᱳᱭ ᱟᱨᱠᱤ ᱯᱟᱨ ᱠᱤᱞᱳᱢᱤᱴᱟᱨ ᱟᱫᱚ ᱱᱚᱝᱠᱟ ᱛᱤᱱᱟᱹ ᱜᱟᱱ ᱮᱢ ᱦᱟᱛᱟᱣᱼᱟ ᱟᱨᱠᱤ ᱫᱤᱱ ᱠᱟᱞᱚᱢ ᱠᱚ ᱪᱟᱞᱟᱣ ᱞᱮᱱᱟ ᱟᱞᱮ ᱠᱚᱞᱮᱡᱽ ᱠᱷᱚᱱᱟ ᱜᱤ ᱚᱸᱰᱮ ᱤᱱᱠᱟᱹ ᱯᱨᱟᱭ ᱥᱟᱴ ᱦᱟᱡᱟᱨ ᱜᱟᱱ ᱠᱚ ᱦᱟᱛᱟᱣ ᱞᱮᱫᱟ ᱦᱮᱸ ᱟᱫᱚ ᱟᱢ ᱟᱢᱟᱜ ᱵᱟᱥ ᱛᱟᱦᱚᱞᱮ ᱛᱤᱱᱟᱹ ᱮᱢ ᱦᱟᱛᱟᱣᱼᱟ

ᱟᱪᱪᱷᱟ ᱦᱟᱜ ᱴᱷᱤᱠ ᱜᱮᱭᱟ ᱦᱮᱸ ᱚᱱᱟ ᱫᱚ ᱦᱟᱜ ᱞᱮ ᱮᱢᱟᱢᱼᱟ ᱟᱫᱚ ᱴᱷᱤᱠ ᱜᱮᱭᱟ ᱚᱱᱠᱟ ᱞᱮᱠᱟᱠᱷᱟᱱ ᱠᱟᱹᱡ ᱵᱟᱹᱠᱤ ᱠᱚ ᱡᱟᱦᱟ ᱛᱤᱱᱟᱹᱜ ᱢᱟᱱᱟ ᱟᱠᱟ ᱞᱮᱭᱟ ᱩᱱᱠᱩ ᱥᱟᱞᱟ ᱨᱚᱯᱚᱲ ᱠᱟᱛᱮ ᱦᱟᱜ ᱟᱨᱳ ᱦᱟᱜ ᱤᱧ ᱞᱟᱹᱭ ᱟᱢᱟ ᱦᱮᱸ ᱟᱫᱚ ᱢᱮᱱᱠᱷᱟᱱ ᱦᱮ ᱵᱟᱹᱠᱤ ᱠᱚᱣᱟᱜ ᱢᱚᱛᱟᱢᱚᱛ ᱢᱮᱱᱠᱷᱟᱱ ᱟᱢᱟᱜ ᱜᱟᱹᱰᱤ ᱫᱚ ᱦᱟᱜ ᱠᱚᱱᱯᱷᱨᱟᱢ ᱞᱮ ᱪᱟᱞᱟ ᱠᱟᱱᱟ ᱩᱱᱦᱤᱞᱟᱹᱜ ᱟᱨᱠᱤ ᱯᱷᱨᱤᱢ ᱛᱟᱦᱮᱱ ᱠᱟᱱᱟᱢᱛᱳ ᱡᱮ ᱫᱟᱨᱟᱭ ᱠᱟᱱ

ᱴᱷᱤᱠ ᱜᱮᱭᱟ ᱛᱚᱵᱮ ᱥᱩᱥᱟᱹᱨ ᱫᱟ ᱤᱱᱠᱟᱹ ᱜᱮ ᱟᱢᱟᱜ ᱜᱟᱹᱰᱤ ᱜᱮ ᱦᱟᱜ ᱞᱮ ᱵᱷᱟᱲᱟᱭ ᱫᱟᱞᱮ ᱛᱟᱞᱚᱦᱮ ᱚᱱᱠᱟ ᱞᱮᱠᱟ ᱴᱷᱤᱠ ᱜᱮᱭᱟ ᱦᱮᱸ ᱦᱮᱸ ᱵᱟᱲᱟᱭ ᱚᱪᱚ ᱢᱤᱭᱟ ᱞᱮ